ᱦᱮᱞᱳ ᱟᱹᱞᱤᱧ ᱡᱷᱟᱲᱠᱷᱚᱱᱰ ᱠᱷᱚᱱᱟᱜ ᱟᱞᱯᱚᱱᱟ ᱢᱟᱱᱰᱤᱞᱤᱧ ᱞᱟᱹᱭᱫᱟ ᱥᱚᱞᱮᱢᱚᱱ ᱜᱚᱝᱠᱮ ᱵᱟᱹᱵᱩ ᱵᱤᱱ ᱞᱟᱹᱭ ᱫᱟᱛᱚ ᱦᱮᱸ ᱡᱚᱦᱟᱨᱜᱮ ᱜᱚᱝᱠᱮ ᱟᱪᱪᱷᱟ ᱟᱫᱚ ᱚᱲᱟᱜ ᱨᱮ ᱱᱟᱯᱟᱭ ᱵᱟᱲᱟ ᱜᱮᱭᱟᱯᱮᱛᱚ ᱡᱷᱚᱛᱚ ᱦᱮᱸ ᱟᱞᱮ ᱦᱚᱸ ᱵᱮᱥ ᱵᱟᱲᱟ ᱜᱮᱭᱟᱞᱮ ᱟᱫᱚ ᱨᱟᱵᱟᱝ ᱦᱚᱸ ᱫᱚᱢᱮ ᱨᱟᱵᱟᱝ ᱠᱟᱱᱟ ᱛᱚ ᱴᱷᱟᱱᱰᱟ ᱠᱚ ᱠᱟᱹᱡ ᱞᱟᱜᱟᱣ ᱵᱟᱲᱟ ᱠᱟᱜ ᱠᱚᱣᱟ ᱜᱤᱫᱽᱨᱟᱹ ᱠᱚ ᱟᱪᱪᱷᱟ ᱟᱹᱞᱤᱧᱞᱤᱧ ᱞᱟᱹᱭᱮᱫ ᱛᱟᱦᱮᱸᱫᱼᱟ ᱡᱮ ᱯᱚᱥᱪᱤᱢ ᱵᱚᱨᱫᱷᱚᱢᱟᱱ ᱫᱟᱬᱟᱱᱞᱤᱧ ᱪᱟᱞᱟᱜᱼᱟ ᱢᱚᱱᱮᱭᱮᱫ ᱛᱟᱦᱮᱸᱫ ᱟᱹᱞᱤᱧ ᱛᱚ ᱚᱸᱰᱮ ᱧᱮᱞ ᱡᱚᱝ ᱡᱤᱱᱤᱥ ᱠᱚ ᱪᱮᱫ ᱠᱚ ᱦᱮᱱᱟᱜᱼᱟ ᱟᱫᱚ ᱢᱚᱴᱟᱢᱩᱴᱤ ᱟᱴ ᱫᱚᱥ ᱫᱤᱱ ᱨᱮᱱᱟᱜ ᱪᱷᱩᱴᱤ ᱫᱚᱞᱤᱧ ᱦᱟᱛᱟᱣ ᱜᱮᱭᱟ ᱦᱟᱸᱜ ᱦᱩᱸ ᱟᱫᱚ ᱫᱟᱬᱟᱱ ᱡᱟᱭᱜᱟ ᱠᱚ ᱪᱮᱫᱞᱮᱠᱟ ᱦᱮᱱᱟᱜᱼᱟ ᱚᱸᱰᱮ ᱫᱚ ᱵᱟᱰᱟᱭ ᱵᱟᱹᱱᱩᱜ ᱛᱟᱹᱞᱤᱧᱟ ᱛᱚ ᱛᱚ ᱚᱱᱟᱠᱚ ᱠᱟᱹᱡ ᱵᱤᱱ ᱞᱟᱹᱭᱟᱞᱤᱧ ᱠᱷᱟᱱ ᱟᱹᱵᱤᱱ ᱛᱚ ᱚᱸᱰᱮᱱᱤᱡ ᱞᱳᱠᱟᱞ ᱦᱚᱲ ᱠᱟᱱᱟᱵᱤᱱ ᱛᱚ ᱟᱹᱞᱤᱧᱟᱜ ᱠᱟᱹᱡ ᱥᱩᱵᱤᱫᱟ ᱠᱚᱜ ᱛᱟᱹᱞᱤᱧᱟ ᱵᱟᱝ ᱟᱹᱞᱤᱧ ᱫᱚ ᱴᱨᱮᱹᱱ ᱛᱮᱜᱮ ᱠᱟᱹᱡ ᱥᱩᱵᱤᱫᱟᱜ ᱛᱟᱹᱞᱤᱧᱟ ᱟᱫᱚ ᱚᱸᱰᱮ ᱫᱚ ᱴᱨᱮᱹᱱ ᱡᱚᱜᱟᱡᱳᱜᱽ ᱢᱮᱱᱟᱜ ᱟᱛᱚ ᱟᱪᱪᱷᱟ ᱟᱪᱪᱷᱟ ᱦᱩᱸ ᱦᱩᱸ ᱟᱪᱪᱷᱟ ᱟᱪᱪᱷᱟ ᱟᱫᱚ ᱚᱱᱟᱫᱚ ᱵᱚᱨᱫᱷᱚᱢᱟᱱ ᱠᱷᱚᱱᱟᱜ ᱫᱚ ᱛᱤᱱᱟᱹᱜ ᱥᱟᱺᱜᱤᱧᱚᱜᱼᱟ ᱵᱚᱨᱫᱷᱚᱢᱟᱱ ᱵᱟᱡᱟᱨ ᱠᱷᱚᱱᱟᱜ ᱫᱚ ᱡᱟᱦᱟᱸ ᱠᱚᱵᱤᱱ ᱞᱟᱹᱭ ᱠᱮᱫᱟ ᱚᱱᱟ ᱠᱚᱫᱚ ᱛᱤᱱᱟᱹᱜ ᱛᱤᱱᱟᱹᱜ ᱥᱟᱺᱜᱤᱧᱼᱥᱟᱺᱜᱤᱧ ᱨᱮ ᱦᱮᱱᱟᱜᱼᱟ ᱟᱪᱪᱷᱟ ᱟᱪᱪᱷᱟ ᱟᱪᱪᱷᱟ ᱛᱟᱞᱦᱮ ᱚᱸᱰᱮ ᱫᱚ ᱛᱟᱦᱮᱱ ᱨᱮᱱᱟᱜ ᱵᱮᱵᱚᱥᱛᱟ ᱪᱮᱫᱞᱮᱠᱟ ᱢᱮᱱᱟᱜᱼᱟ ᱦᱳᱴᱮᱞ ᱠᱚ ᱞᱚᱡᱽ ᱠᱚ ᱥᱮ ᱚᱱᱟᱠᱚ ᱛᱤᱱᱟᱹᱜ ᱠᱟᱹᱣᱰᱤ ᱚᱸᱰᱮ ᱦᱳᱴᱮᱞ ᱨᱮᱱᱟᱜ ᱚᱱᱟ ᱠᱚ ᱠᱤ ᱵᱟᱰᱟᱭ ᱦᱮᱱᱟᱜ ᱛᱟᱵᱤᱱᱟ ᱦᱩᱸ ᱟᱨ ᱚᱸᱰᱮᱱᱟᱜ ᱡᱚᱢᱼᱧᱩ ᱫᱚ ᱚᱱᱟᱠᱤ ᱦᱳᱴᱮᱞ ᱨᱮᱜᱮ ᱵᱮᱵᱚᱥᱛᱟ ᱦᱮᱱᱟᱜᱼᱟ ᱥᱮ ᱵᱟᱭᱨᱮ ᱥᱮ ᱵᱟᱭᱨᱮ ᱨᱮᱱᱟᱜ ᱡᱚᱢᱼᱧᱩ ᱦᱚᱸ ᱚᱸᱰᱮ ᱫᱚ ᱪᱮᱫ ᱠᱚᱠᱚ ᱧᱟᱢᱚᱜᱼᱟ ᱮᱠᱷᱚᱱ ᱟᱞᱮ ᱱᱚᱸᱰᱮ ᱡᱷᱟᱲᱠᱷᱚᱱᱰ ᱥᱮᱫ ᱨᱮᱫᱚ ᱠᱟᱹᱡ ᱡᱩᱫᱟᱹ ᱜᱮᱛᱟᱞᱮᱭᱟ ᱡᱚᱢᱼᱧᱩ ᱠᱚ ᱟᱫᱚ ᱚᱸᱰᱮ ᱪᱮᱫ ᱠᱚ ᱧᱟᱢᱚᱜᱼᱟ ᱟᱪᱪᱷᱟ ᱟᱪᱪᱷᱟ ᱴᱷᱤᱠᱜᱮᱭᱟ ᱛᱟᱦᱞᱮ ᱟᱹᱞᱤᱧ ᱛᱤᱥᱞᱤᱧ ᱪᱟᱞᱟᱜ ᱠᱟᱱᱟ ᱛᱤᱥ ᱪᱷᱩᱴᱤ ᱠᱚᱞᱤᱧ ᱧᱟᱢᱫᱟ ᱦᱮᱸ ᱚᱱᱟᱠᱚ ᱠᱷᱚᱵᱚᱨ ᱧᱟᱢ ᱠᱟᱛᱮ ᱟᱹᱵᱤᱱ ᱞᱤᱧ ᱠᱷᱚᱵᱚᱨᱟᱵᱤᱱᱟ ᱟᱨ ᱵᱮᱥᱛᱮ ᱱᱟᱯᱟᱭᱛᱮ ᱛᱟᱦᱮᱱ ᱛᱟᱵᱚᱱ ᱯᱮ

ᱟᱪᱪᱷᱟ ᱦᱩᱸ ᱦᱩᱸ ᱦᱩᱸ ᱦᱩᱸ ᱦᱩᱸ ᱟᱪᱪᱷᱟ ᱦᱮᱸ ᱦᱮᱸ ᱦᱮᱸ ᱚᱱᱟᱫᱚ ᱚᱵᱚᱥᱥᱚᱭ ᱜᱮ ᱞᱟᱦᱟᱛᱮ ᱠᱷᱚᱵᱚᱨᱞᱤᱧ ᱮᱢᱟᱵᱮᱱᱟ ᱦᱩᱸ ᱛᱚ ᱩᱱᱟᱹᱜ ᱥᱟᱺᱜᱤᱧ ᱠᱷᱚᱱᱟᱜ ᱞᱤᱧ ᱪᱟᱞᱟᱜᱼᱟ ᱟᱹᱞᱤᱧ ᱦᱚᱸᱛᱚ ᱚᱸᱰᱮᱱᱟᱜ ᱪᱮᱫ ᱦᱚᱸ ᱵᱟᱹᱞᱤᱧ ᱵᱟᱰᱟᱭᱟ ᱛᱚ ᱞᱟᱦᱟ ᱛᱮᱜᱮᱞᱤᱧ ᱠᱷᱚᱵᱚᱨᱟᱵᱤᱱᱟ ᱦᱩᱸ ᱦᱩᱸ ᱦᱩᱸ ᱟᱪᱪᱷᱟ ᱟᱪᱪᱷᱟ ᱴᱷᱤᱠᱜᱮᱭᱟ ᱪᱮᱥᱴᱟᱭᱟᱞᱤᱧ ᱟᱫᱚ ᱪᱮᱫᱞᱤᱧ ᱪᱤᱠᱟᱹᱭᱫᱟ ᱛᱟᱞᱦᱮᱞᱤᱧ ᱯᱷᱳᱱᱟᱵᱤᱱᱟ ᱟᱹᱵᱤᱱ ᱚᱵᱚᱥᱥᱳᱭ ᱜᱮᱞᱤᱧ ᱯᱷᱳᱱᱟᱵᱤᱱᱟ ᱟᱨ ᱪᱟᱞᱟᱣ ᱞᱟᱦᱟ ᱦᱚᱸ ᱵᱟᱨ ᱯᱮ ᱫᱤᱱ ᱞᱟᱦᱟ ᱟᱵᱮᱱ ᱴᱷᱮᱱᱞᱤᱧ ᱯᱷᱳᱱ ᱨᱩᱣᱟᱹᱲᱟ ᱛᱟᱦᱞᱮ ᱢᱟ ᱛᱟᱦᱞᱮ ᱫᱚᱦᱚᱭ ᱫᱟᱞᱤᱧ ᱥᱟᱹᱜᱩᱱ ᱧᱤᱫᱟᱹ ᱡᱚᱦᱟᱨ ᱜᱮ